ᱤᱧᱟᱹᱜ ᱱᱚᱣᱟ ᱴᱚᱴᱷᱟ ᱨᱮ ᱡᱟᱦᱟᱸ ᱠᱳᱢᱯᱟᱱᱤ ᱢᱮᱱᱟᱭᱟ ᱚᱱᱟ ᱠᱳᱢᱯᱟᱱᱤ ᱨᱮᱱ ᱮᱡᱮᱱᱴ ᱦᱚᱸ ᱟᱞᱮ ᱥᱩᱨ ᱥᱩᱯᱩᱨ ᱨᱤᱱᱤᱡ ᱠᱟᱱ ᱜᱮᱭᱟᱭ ᱩᱱᱤ ᱴᱷᱮᱱ ᱠᱷᱚᱱ ᱜᱮ ᱡᱟᱦᱟᱸ ᱛᱮᱱᱟᱜ ᱛᱮᱞᱟ ᱠᱚ ᱧᱟᱢᱚᱜ ᱠᱟᱱᱟ ᱡᱮ ᱱᱩᱭ ᱠᱳᱢᱯᱟᱱᱤ ᱫᱚ ᱪᱮᱫ ᱞᱮᱠᱟᱱᱟᱭ ᱵᱷᱟᱜᱮᱭᱟᱭ ᱥᱮ ᱵᱟᱹᱲᱤᱡ ᱟᱭ ᱚᱱᱟ ᱠᱳᱢᱯᱟᱱᱤ ᱠᱚᱫᱚ ᱩᱱᱤ ᱴᱷᱮᱱ ᱠᱷᱚᱱ ᱜᱮ ᱵᱟᱲᱟᱭ ᱧᱟᱢᱚᱜ ᱠᱟᱱᱟ